ᱟᱵᱮᱱ ᱨᱚᱱᱡᱤᱛ ᱥᱚᱨᱮᱱ ᱵᱮᱱ ᱞᱟᱹᱭᱮᱟ ᱟᱪᱪᱷᱟ ᱟᱹᱞᱤᱧ ᱢᱤᱫ ᱴᱟᱝ ᱡᱤᱱᱤᱥ ᱟᱵᱮᱱ ᱴᱷᱮᱱ ᱠᱩᱠᱞᱤᱧ ᱞᱤᱧ ᱫᱚᱦᱚᱭᱮᱫᱟ ᱡᱮ ᱵᱟᱠᱩᱲᱟ ᱦᱚᱱᱚᱛ ᱨᱮ ᱚᱠᱟ ᱞᱮᱠᱟ ᱠᱟᱛᱮ ᱪᱟᱥ ᱟᱨᱠᱟᱣ ᱠᱚ ᱦᱩᱭᱩᱜ ᱠᱟᱱᱟ ᱱᱚᱣᱟ ᱠᱚ ᱵᱟᱵᱚᱛᱮ ᱠᱟᱹᱴᱤᱡ ᱵᱮᱱ ᱞᱟᱹᱭᱟᱞᱤᱧ ᱠᱷᱟᱱ ᱵᱷᱟᱹᱜᱤ ᱠᱚᱜᱼᱟ

ᱟᱪᱪᱷᱟ ᱫᱟᱜ ᱨᱮᱱᱟᱜ ᱵᱮᱵᱚᱥᱛᱟ ᱠᱚᱫᱚ ᱛᱟᱦᱚᱞᱮ ᱪᱮᱫ ᱞᱮᱠᱟ ᱛᱩᱲᱤ ᱠᱚ ᱜᱩᱦᱩᱢ ᱠᱚ ᱱᱚᱣᱟ ᱠᱚ ᱦᱩᱭᱩᱜ ᱜᱮᱭᱟ ᱥᱮ ᱵᱟᱝ ᱟᱪᱪᱷᱟ ᱴᱷᱤᱠ ᱢᱮᱱᱟᱜ ᱟᱠᱟᱫᱟ ᱛᱟᱦᱚᱞᱮ ᱚᱱᱟ ᱠᱚ ᱵᱟᱵᱚᱛ ᱛᱮᱜᱮ ᱟᱹᱞᱤᱧ ᱫᱚ ᱠᱟᱹᱴᱤᱡ ᱵᱟᱲᱟᱭ ᱛᱮᱭᱟᱜ ᱛᱟᱸᱦᱮ ᱠᱟᱱᱟ ᱟᱨᱠᱤ ᱴᱷᱤᱠ ᱢᱮᱱᱟᱜ ᱟᱠᱟᱫᱟ ᱴᱷᱤᱠ ᱢᱮᱱᱟᱜ ᱟᱠᱟᱫᱟ ᱫᱚᱦᱚᱭᱮᱫᱟ ᱞᱤᱧ